ᱦᱮᱸ ᱡᱚᱦᱟᱨ ᱟᱞᱮ ᱟᱛᱳ ᱫᱚ ᱡᱟᱢᱟᱭ ᱢᱟᱹᱨᱤ ᱦᱮᱸ ᱟᱞᱮ ᱟᱛᱳ ᱦᱚᱲ ᱫᱚ ᱪᱟᱥᱵᱟᱥ ᱥᱮ ᱚᱱᱟ ᱥᱚᱵᱡᱤ ᱠᱚ ᱪᱟᱥᱟᱨ ᱟᱠᱷᱨᱤᱧ ᱠᱟᱛᱮ ᱱᱚᱝᱠᱟᱠᱟᱛᱮ ᱡᱤᱭᱚᱱ ᱠᱚ ᱠᱷᱟᱱᱰᱟᱣ ᱫᱟ ᱟᱨᱚ ᱟᱭᱢᱟ ᱞᱮᱠᱟᱱ ᱠᱟᱹᱢᱤ ᱥᱮ ᱠᱷᱟᱴᱟᱣ ᱠᱟᱛᱮ ᱠᱚ ᱡᱤᱭᱚᱱ ᱠᱚ ᱠᱷᱟᱱᱰᱟᱣ ᱮᱫᱟ ᱟᱥᱟᱲ ᱵᱚᱸᱜᱟ ᱫᱚ ᱡᱟᱹᱱᱤᱡ ᱟᱥᱟᱲ ᱵᱚᱸᱜᱟ ᱫᱚ ᱡᱮᱢᱚᱱ ᱦᱳᱲᱳ ᱛᱮᱢᱱᱤ ᱱᱚᱝᱠᱟ ᱥᱮᱛᱳᱝ ᱫᱤᱱ ᱫᱚ ᱱᱚᱝᱠᱟ ᱟᱞᱩ ᱠᱚ ᱵᱟᱫᱟᱢᱠᱚ ᱟᱨᱚ ᱟᱭᱢᱟ ᱞᱮᱠᱟᱱ ᱡᱤᱱᱤᱥ ᱠᱚ ᱪᱟᱥᱼᱟ ᱟᱞᱮᱦᱚ ᱪᱟᱥᱵᱟᱥ ᱛᱮᱜᱮ ᱡᱤᱭᱚᱱᱞᱮ ᱠᱷᱟᱱᱰᱟᱣ ᱮᱫᱟ ᱦᱮᱸ ᱚᱞᱚᱜ ᱯᱟᱲᱦᱟ ᱦᱚᱲ ᱠᱚ ᱢᱮᱱᱟᱠᱚᱣᱟ ᱟᱭᱢᱟ ᱞᱮᱠᱟᱱ ᱦᱚᱲ ᱱᱩᱠᱨᱤ ᱠᱚ ᱧᱟᱢ ᱟᱠᱟᱫᱟ ᱩᱱᱠᱩ ᱫᱚ ᱵᱟᱡᱟᱨ ᱨᱮᱠᱚ ᱛᱟᱦᱮᱱᱟ ᱟᱨ ᱟᱭᱢᱟᱞᱮᱠᱟᱱ ᱯᱟᱲᱦᱟ ᱟᱭᱮ ᱵᱤᱭᱮ ᱡᱟᱦᱟᱭ ᱠᱚᱢᱯᱤᱞᱤᱴ ᱠᱟᱫᱟᱠᱚ ᱩᱱᱠᱚᱦᱚ ᱵᱟᱭᱨᱮ ᱠᱟᱹᱢᱤᱠᱚ ᱪᱟᱞᱟᱣ ᱠᱟᱱᱟ ᱟᱨ ᱱᱚ ᱠᱚᱢᱯᱟᱱᱤ ᱠᱚᱨᱮ ᱠᱚ ᱠᱟᱹᱢᱤ ᱵᱟᱲᱟᱭ ᱜᱮᱭᱟ ᱦᱮᱸ ᱢᱮᱨᱚᱢ ᱰᱟᱝᱨᱤ ᱫᱚ ᱚᱲᱟᱜ ᱯᱚᱛᱤ ᱯᱚᱛᱛᱤ ᱟᱨ ᱱᱚᱝᱠᱟ ᱡᱚᱠᱷᱚᱱ ᱦᱟᱴ ᱠᱚ ᱦᱩᱭᱩ ᱜᱮᱭᱟᱥᱮ ᱛᱚᱠᱷᱚᱱ ᱚᱱᱠᱟ ᱢᱮᱨᱚᱢᱠᱚ ᱜᱚᱡ ᱠᱟᱛᱮ ᱡᱮᱞᱠᱚ ᱟᱠᱷᱨᱤᱧ ᱦᱩᱭᱩᱜ ᱜᱮᱭᱟ ᱪᱟᱥ ᱦᱚᱸ ᱦᱩᱭᱩᱜ ᱜᱮᱭᱟ ᱢᱮᱨᱚᱢ ᱰᱟᱝᱨᱤ ᱢᱮᱨᱚᱢ ᱰᱟᱝᱨᱤ ᱥᱩᱠᱨᱤ ᱥᱤᱢ ᱮᱢᱟᱱ ᱛᱮ ᱞᱮᱠᱟᱱ ᱠᱚ ᱟᱭᱢᱟ ᱞᱮᱠᱟᱱ ᱠᱚ ᱢᱮᱱᱟ ᱠᱚᱣᱟ ᱠᱟᱹᱴᱤᱡ ᱠᱚᱦᱚ ᱢᱮᱱᱟ ᱠᱚᱣᱟ ᱚᱱᱠᱟ ᱩᱱ

ᱛᱤᱨᱞᱟᱹ ᱠᱚᱜᱮ ᱵᱮᱥᱤ ᱠᱚ ᱯᱟᱲᱦᱟᱜ ᱠᱟᱱᱟ ᱵᱟᱹᱵᱩ ᱛᱟᱠᱚ ᱫᱚ ᱱᱚᱜᱼᱚᱭ ᱰᱷᱮᱨᱜᱤ ᱵᱮᱥᱤ ᱵᱟᱭᱨᱮ ᱠᱟᱹᱢᱤ ᱠᱚ ᱥᱮᱱᱚᱜ ᱠᱟᱱᱟ ᱥᱮ ᱦᱮᱸ ᱯᱟᱲᱦᱟᱜ ᱫᱚ ᱩᱱᱟᱜ ᱵᱟᱠᱚ ᱯᱟᱲᱦᱟᱜ ᱦᱮᱸ ᱟᱭᱢᱟ ᱞᱮᱠᱟᱱ ᱦᱚᱲ ᱫᱚ ᱩᱱᱤ ᱠᱚ ᱮᱭᱤᱪ ᱮᱥ ᱮᱢ ᱠᱟᱛᱮ ᱠᱚ ᱵᱟᱹᱜᱤᱭ ᱟᱠᱟᱫᱟ ᱵᱟᱭᱨᱮ ᱠᱚ ᱪᱟᱞᱟᱣ ᱠᱟᱱᱟ ᱟᱨ ᱟᱨ ᱵᱟᱨ ᱯᱮ ᱦᱚᱲ ᱫᱚ ᱠᱚᱞᱮᱡᱽ ᱫᱟᱠᱚ ᱥᱮ ᱠᱚᱞᱮᱡᱽ ᱠᱚ ᱠᱚᱢᱯᱤᱞᱤᱴ ᱠᱟᱫᱟ ᱠᱚᱢᱯᱟᱱᱤ ᱠᱚᱨᱮᱠᱚ ᱠᱟᱹᱢᱤᱭᱮᱫᱟ ᱦᱮᱸ ᱟᱞᱮ ᱟᱛᱳ ᱨᱮ ᱤᱥᱠᱩᱞ ᱢᱮᱱᱟᱜᱼᱟ ᱯᱨᱟᱭᱢᱟᱨᱤ ᱤᱥᱠᱩᱞ ᱥᱳᱨ ᱜᱮᱭᱟ ᱦᱟᱭ ᱤᱥᱠᱩᱞ ᱠᱚᱫᱚ ᱤᱝᱞᱤᱥ ᱢᱤᱰᱤᱭᱟᱢ ᱠᱚᱨᱮ ᱵᱟᱠᱚ ᱤᱫᱤ ᱠᱚᱣᱟ ᱡᱟᱦᱟᱭ ᱱᱤᱡᱮ ᱵᱟᱨᱯᱮ ᱦᱚᱲ ᱵᱟᱨ ᱯᱮᱭᱟᱜᱟᱱ ᱜᱤᱫᱽᱨᱟᱹ ᱢᱮᱱᱟ ᱠᱚᱣᱟ ᱩᱱᱠᱩ ᱫᱚ ᱤᱝᱞᱤᱥ ᱢᱤᱰᱤᱭᱟᱢ ᱨᱮᱠᱚ ᱤᱫᱤ ᱟᱹᱜᱩ ᱠᱚᱣᱟ ᱟᱨ ᱥᱳᱨ ᱥᱩᱯᱩᱨ ᱤᱝᱞᱤᱥ ᱢᱤᱰᱤᱭᱟᱢ ᱤᱥᱠᱩᱞ ᱫᱚ ᱵᱟᱹᱱᱩᱜᱼᱟ ᱢᱮᱱᱟ ᱠᱷᱟᱱ ᱱᱚᱰᱮ ᱵᱮᱞᱯᱟᱦᱟᱲᱤ ᱟᱨ ᱵᱟᱞᱤᱪᱩᱲ ᱟᱪᱪᱷᱟ ᱴᱷᱤᱠ ᱜᱮᱭᱟ